ᱤᱧᱟᱹᱜ ᱯᱳᱭᱞᱳ ᱯᱷᱳᱱ ᱫᱚ ᱱᱳᱠᱤᱭᱟ ᱵᱚᱴᱚᱱ ᱵᱟᱞᱟ ᱛᱟᱦᱮᱸᱞᱮᱱᱟ ᱟᱨ ᱚᱱᱟ ᱨᱮᱫᱚ ᱴᱤᱯᱼᱴᱚᱯ ᱫᱟᱵᱟᱜᱼᱟ ᱮᱠ ᱫᱩᱭᱮᱢ ᱫᱟᱵᱟᱣᱟ ᱟᱨ ᱱᱤᱛᱳᱝ ᱮᱥᱢᱟᱨᱴ ᱯᱷᱳᱱ ᱦᱮᱡᱽ ᱮᱱᱟ ᱮᱥᱢᱟᱨᱴ ᱯᱷᱳᱱ ᱨᱮᱫᱚ ᱟᱹᱨᱩ ᱟᱹᱰᱤᱜᱟᱱ ᱟᱹᱨᱩ ᱢᱮᱱᱟᱜᱼᱟ ᱡᱟᱦᱟᱸᱞᱮᱠᱟ ᱥᱠᱤᱱ ᱴᱟᱪ ᱠᱟᱱᱟ ᱥᱠᱤᱱ ᱨᱮᱜᱮ ᱧᱩᱛᱩᱢ ᱚᱰᱚᱠᱚᱜᱼᱟ ᱱᱚᱢᱵᱚᱨ ᱚᱰᱚᱠᱚᱜᱼᱟ ᱥᱠᱤᱱ ᱨᱮᱜᱮᱢ ᱫᱟᱵᱟᱣ ᱞᱮᱠᱷᱟᱱ ᱫᱚ ᱱᱚᱢᱵᱚᱨᱮᱢ ᱞᱟᱜᱟᱣ ᱫᱟᱲᱮᱭᱟᱜᱼᱟ ᱡᱟᱦᱟᱸᱞᱮᱠᱟ ᱥᱠᱤᱱ ᱴᱟᱪ ᱮᱥᱢᱟᱴ ᱯᱷᱳᱱ ᱨᱮᱫᱚ ᱚᱣᱟᱴᱥᱚᱯ ᱤᱭᱩᱴᱩᱵᱽ ᱟᱨ ᱯᱷᱮᱥᱵᱩᱠ ᱤᱱᱥᱴᱟᱜᱨᱟᱢ ᱡᱚᱛᱚᱣᱟᱜ ᱮᱯ ᱢᱮᱱᱟᱜᱼᱟ ᱡᱟᱦᱟᱸᱞᱮᱠᱟ ᱡᱚᱛᱚᱣᱟᱜ ᱯᱷᱮᱨ ᱵᱚᱫᱚᱞ ᱦᱮᱱᱟᱜᱼᱟ ᱟᱨ ᱡᱟᱦᱟᱸᱞᱮᱠᱟ ᱜᱮᱢ ᱪᱟᱞᱟᱣ ᱫᱟᱲᱮᱭᱟᱜᱼᱟ ᱡᱚᱛᱚ ᱠᱤᱪᱷᱩ ᱜᱮ ᱥᱩᱵᱤᱫᱷᱟ ᱦᱮᱱᱟᱜᱼᱟ ᱟᱨ ᱱᱚᱣᱟ ᱫᱚ ᱟᱹᱰᱤᱜᱟᱱ ᱟᱹᱨᱩ ᱦᱮᱱᱟᱜᱼᱟ ᱱᱳᱠᱤᱭᱟ ᱵᱚᱴᱚᱱ ᱵᱟᱞᱟ ᱠᱷᱚᱱ ᱫᱚ ᱱᱚᱣᱟ ᱫᱚ ᱡᱚᱛᱚᱣᱟᱜ ᱯᱷᱤᱪᱟᱨ ᱡᱚᱛᱚᱣᱟᱜ ᱯᱷᱤᱪᱟᱨ ᱦᱮᱱᱟᱜᱼᱟ ᱡᱚᱛᱚ ᱠᱤᱪᱷᱩ ᱜᱮᱢ ᱧᱮᱞ ᱫᱟᱲᱮᱭᱟᱜᱼᱟ ᱡᱚᱛᱚ ᱠᱤᱪᱷᱩ ᱜᱮᱢ ᱵᱩᱡᱷᱟᱹᱣ ᱫᱟᱲᱮᱭᱟᱜᱼᱟ ᱱᱚᱣᱟ ᱨᱮᱫᱚ ᱮᱥᱢᱟᱨᱴ ᱯᱷᱳᱱ ᱨᱮᱫᱚ ᱚᱱᱮ ᱚᱱᱟ ᱜᱮ ᱟᱹᱨᱩ ᱦᱮᱱᱟᱜᱼᱟ ᱟᱨ ᱟᱹᱰᱤᱜᱟᱱ ᱟᱹᱨᱩ ᱢᱮᱱᱞᱮᱠᱷᱟᱱ ᱟᱹᱰᱤᱜᱟᱱ ᱟᱹᱨᱩ ᱦᱮᱱᱟᱜᱼᱟ ᱡᱟᱦᱟᱸᱞᱮᱠᱟ ᱵᱚᱴᱚᱱ ᱵᱟᱞᱟ ᱨᱮᱫᱚ ᱡᱚᱛᱚ ᱠᱤᱪᱷᱩ ᱵᱟᱢ ᱚᱰᱚᱠ ᱫᱟᱲᱮᱭᱟᱜᱼᱟ ᱟᱨ ᱯᱷᱮᱥᱵᱩᱠ ᱤᱱᱥᱴᱟᱜᱨᱟᱢ ᱚᱣᱟᱴᱥᱮᱯ ᱤᱭᱩᱴᱩᱵᱽ ᱚᱱᱟ ᱠᱚᱫᱚ ᱵᱟᱭ ᱧᱮᱞᱚᱜ ᱛᱟᱦᱮᱸᱫᱚᱜ ᱱᱤᱛᱳᱝ ᱫᱚ ᱮᱥᱢᱟᱨᱴ ᱯᱷᱳᱱ ᱨᱮᱫᱚ ᱡᱚᱛᱚ ᱠᱤᱪᱷᱩ ᱜᱮ ᱧᱮᱞ ᱫᱟᱲᱮᱭᱟᱜ ᱠᱟᱱᱟᱹᱧ ᱟᱨ ᱥᱚᱢᱟᱪᱟᱨ ᱚᱱᱟᱦᱩᱧ ᱧᱮᱞ ᱫᱟᱲᱮᱭᱟᱜ ᱠᱟᱱᱟ ᱫᱤᱥᱚᱢ ᱨᱮᱭᱟᱜ ᱪᱮᱫ ᱦᱩᱭᱩᱜ ᱠᱟᱱᱟ ᱵᱟᱭ ᱦᱩᱭᱩᱜ ᱠᱟᱱᱟ ᱚᱱᱟᱦᱩᱧ ᱧᱮᱞ ᱫᱟᱲᱮ ᱭᱟᱜ ᱠᱟᱱᱟ ᱟᱨ ᱟᱸᱡᱚᱢ ᱦᱩᱧ ᱫᱟᱲᱮᱭᱟᱜ ᱠᱟᱱᱟ ᱡᱟᱦᱟᱸᱞᱮᱠᱟ ᱵᱚᱴᱚᱱ ᱵᱟᱞᱟ ᱯᱷᱳᱱ ᱨᱮᱫᱚ ᱡᱮ ᱯᱷᱚᱴᱳ ᱟᱨ ᱡᱟᱦᱟᱸᱞᱮᱠᱟ ᱰᱨᱟᱢᱟ ᱯᱷᱞᱤᱢ ᱚᱱᱟ ᱠᱚᱫᱚ ᱵᱟᱝ ᱧᱮᱞᱚᱜ ᱛᱟᱦᱮᱸᱫᱚᱜ ᱱᱤᱛᱳᱝ ᱫᱚ ᱮᱥᱢᱟᱨᱴ ᱯᱷᱳᱱ ᱨᱮᱫᱚ ᱡᱚᱛᱚ ᱠᱤᱪᱷᱩ ᱜᱮ ᱧᱮᱞᱚᱜ ᱠᱟᱱᱟ